ᱡᱟᱦᱟᱸ ᱴᱚᱴᱷᱟ ᱠᱚᱨᱮᱫ ᱱᱤᱭᱩᱡᱽ ᱪᱮᱱᱮᱞ ᱢᱮᱱᱟᱜᱼᱟ ᱛᱚ ᱚᱱᱟᱫᱚ ᱦᱩᱭ ᱫᱟᱲᱮᱭᱟᱜᱼᱟ ᱟᱵᱳᱣᱟᱜ ᱠᱷᱚᱵᱽᱨᱟ ᱠᱚᱦᱚᱸ ᱠᱚ ᱩᱪᱷᱟᱹᱱᱮᱫᱟ ᱠᱤᱱᱛᱩ ᱟᱵᱚᱫᱚ ᱟᱹᱛᱩ ᱚᱲᱟᱜ ᱨᱮᱱ ᱦᱚᱲ ᱠᱷᱚᱵᱚᱨ ᱦᱩᱭ ᱫᱟᱲᱮᱭᱟᱜᱼᱟ ᱵᱟᱝ ᱦᱚᱸᱠᱚ ᱧᱮᱞᱫᱟ ᱠᱤᱱᱛᱩ ᱵᱟᱡᱟᱨ ᱠᱚᱨᱮ ᱡᱟᱦᱟᱸᱭ ᱠᱚ ᱛᱟᱦᱮᱱ ᱠᱟᱱᱟ ᱚᱱᱟ ᱤᱝᱨᱮᱡᱤᱛᱮ ᱥᱮ ᱵᱟᱝᱞᱟᱛᱮ ᱡᱟᱦᱟᱸ ᱨᱮᱜᱮ ᱠᱷᱚᱵᱚᱨ ᱩᱪᱷᱟᱹᱱᱚᱜ ᱠᱟᱱᱟ ᱚᱱᱟ ᱠᱷᱚᱵᱚᱨ ᱧᱮᱞ ᱫᱟᱲᱮᱭᱟᱜ ᱟᱠᱚ ᱟᱹᱛᱩ ᱚᱲᱟᱜ ᱨᱮᱫᱚ ᱡᱟᱭᱦᱚᱠ ᱚᱱᱠᱟ ᱥᱤᱠᱠᱷᱤᱛᱚ ᱥᱚᱪᱮᱛᱚᱱ ᱦᱚᱲ ᱵᱟᱝ ᱛᱟᱦᱮᱱ ᱠᱷᱟᱹᱛᱤᱨ ᱠᱷᱚᱵᱚᱨ ᱵᱟᱝ ᱦᱚᱸᱠᱚ ᱧᱮᱞ ᱧᱟᱢᱮᱜᱼᱟ ᱠᱤᱱᱛᱩ ᱟᱵᱚᱣᱟᱜ ᱠᱷᱚᱵᱚᱨ ᱮᱴᱟᱜ ᱮᱴᱟᱜ ᱤᱝᱨᱮᱡᱤ ᱥᱮ ᱵᱟᱝᱞᱟ ᱨᱮᱦᱚᱸ ᱟᱵᱚᱣᱟᱜ ᱠᱷᱚᱵᱚᱨ ᱠᱚ ᱛᱷᱚᱲᱟ ᱠᱟᱹᱴᱤᱡ ᱠᱚ ᱮᱢᱮᱫᱼᱟ ᱡᱟᱹᱥᱛᱤ ᱵᱟᱝ ᱨᱮᱦᱚᱸ